ᱦᱮᱞᱳ ᱚ ᱟᱪᱪᱷᱟ ᱟᱪᱪᱷᱟ ᱟᱪᱪᱷᱟ ᱦᱮᱸ ᱨᱚᱲ ᱵᱮᱱ ᱦᱮᱸ ᱟᱪᱪᱷᱟ ᱴᱷᱤᱠ ᱜᱮᱭᱟ ᱨᱚᱲ ᱵᱮᱱ ᱢᱤᱫᱴᱮᱱ ᱫᱚ ᱦᱩᱭᱮᱱᱟ ᱟᱢᱵᱩᱡᱟ ᱪᱟᱞᱟᱜ ᱠᱟᱱᱟ ᱛᱟᱯᱚᱨᱮ ᱟᱞᱴᱨᱟᱴᱮᱠ ᱦᱮᱱᱟᱜᱼᱟ ᱡᱤ ᱮᱥ ᱰᱟᱵᱽᱞᱤᱭᱩ ᱦᱮᱱᱟᱜᱼᱟ ᱚᱠᱟᱴᱟᱜ ᱮᱢ ᱦᱟᱛᱟᱣᱟ ᱦᱮᱸ ᱟᱞᱴᱨᱟᱴᱮᱠ ᱦᱮᱱᱟᱜ ᱜᱮᱭᱟ ᱦᱮᱸ ᱟᱞᱴᱨᱟᱴᱮᱠ ᱥᱩᱯᱟᱨ ᱦᱮᱱᱟᱜᱼᱟ ᱟᱞᱴᱨᱟᱴᱮᱠ ᱥᱩᱯᱟᱨ ᱫᱚ ᱪᱟᱞᱟᱜ ᱠᱟᱱᱟ ᱮᱭ ᱥᱟᱲᱮ ᱪᱟᱨᱥᱚ ᱴᱟᱠᱟ ᱯᱮᱠᱮᱴ ᱟᱨ ᱛᱚ ᱟᱢᱟᱜ ᱟᱢ ᱡᱩᱫᱤ ᱤᱭᱟᱹ ᱢᱟᱱᱮ ᱤᱫᱤ ᱚᱲᱟᱜ ᱛᱮᱢ ᱤᱫᱤ ᱥᱮᱴᱮᱨ ᱞᱮᱠᱷᱟᱱ ᱛᱟᱦᱚᱞᱮ ᱫᱚ ᱯᱟᱲᱟᱜ ᱠᱟᱱᱟ ᱳᱭ ᱵᱤᱥ ᱴᱟᱠᱟ ᱮᱠᱥᱴᱨᱟ ᱠᱟᱛᱮᱫ ᱯᱟᱲᱟᱜᱼᱟ ᱯᱟᱨ ᱯᱮᱠᱮᱴ ᱦᱮᱸ ᱦᱮᱸ ᱵᱷᱟᱲᱟ ᱵᱷᱟᱲᱟ ᱠᱟᱛᱮᱫ ᱟᱨᱠᱤ ᱵᱷᱟᱲᱟ ᱥᱚᱢᱮᱛ ᱚᱱᱟ ᱫᱚ ᱯᱟᱨ ᱯᱮᱠᱮᱴ ᱛᱤᱨᱤᱥ ᱴᱟᱠᱟ ᱠᱟᱛᱮᱫ ᱮᱠᱥᱴᱨᱟ ᱯᱟᱲᱟᱜᱼᱟ ᱢᱤᱫ ᱠᱟᱹᱴᱤᱡ ᱢᱟᱱᱮ ᱛᱤᱱᱟᱹᱜ ᱯᱮᱠᱮᱴᱮᱢ ᱦᱟᱛᱟᱣᱟ ᱢᱤᱫᱥᱚ ᱯᱮᱠᱮᱴ ᱵᱟᱝ ᱢᱤᱫᱥᱚ ᱯᱮᱠᱮᱴ ᱚᱱᱠᱟ ᱛᱤᱨᱤᱥ ᱴᱟᱠᱟ ᱠᱟᱛᱮᱫ ᱮᱠᱥᱴᱨᱟ ᱟᱨ ᱯᱟᱹᱭ ᱰᱤᱥᱠᱟᱣᱩᱱᱴ ᱦᱮᱸ ᱰᱤᱥᱠᱟᱣᱩᱱᱴ ᱡᱩᱫᱤ ᱵᱟᱝ ᱵᱷᱟᱲᱟ ᱠᱚᱢ ᱠᱟᱛᱮᱫ ᱫᱚᱥ ᱴᱟᱠᱟ ᱠᱟᱛᱮᱫ ᱠᱚᱢ ᱠᱚᱨᱟᱣ ᱫᱟᱲᱮᱭᱟᱹᱜᱼᱟᱹᱧ ᱮᱴᱟᱜ ᱥᱤᱢᱮᱱᱴ ᱦᱚᱸ ᱢᱮᱱᱟᱜᱼᱟ ᱚᱱᱟ ᱤᱭᱟᱹ ᱟᱢᱵᱩᱡᱟ ᱦᱮᱱᱟᱜᱼᱟ ᱟᱢᱵᱩᱡᱟ ᱟᱞᱴᱨᱟᱴᱮᱠ ᱟᱞᱴᱨᱟᱴᱮᱠ ᱦᱮᱱᱟᱜᱼᱟ ᱛᱟᱯᱚᱨᱮ ᱡᱤ ᱮᱥ ᱰᱟᱵᱽᱞᱩ ᱦᱮᱱᱟᱜᱼᱟ ᱟᱢᱵᱩᱡᱟ ᱫᱚ ᱫᱚᱥᱴᱟᱠᱟ ᱠᱚᱢ ᱥᱩᱯᱟᱨ ᱥᱟ ᱥᱟᱲᱮ ᱪᱟᱨᱥᱚ ᱴᱟᱠᱟ ᱛᱚ ᱚᱱᱟᱫᱚ ᱪᱟᱨᱥᱚ ᱪᱚᱞᱞᱤᱥ ᱴᱟᱠᱟ ᱦᱮᱸ ᱚᱱᱟ ᱰᱤᱥᱠᱟᱣᱩᱱᱴ ᱫᱚ ᱦᱮᱸ ᱰᱤᱥᱠᱟᱣᱩᱱᱴ ᱠᱚᱨᱟᱜ ᱜᱮᱭᱟ ᱟᱪᱪᱷᱟ ᱚᱱᱟ ᱟᱴᱥᱚ ᱯᱮᱠᱮᱴ ᱪᱮᱛᱟᱱ ᱪᱮᱛᱟᱱ ᱦᱟᱛ ᱞᱮᱠᱷᱟᱱ ᱫᱚ ᱛᱷᱚᱲᱟ ᱫᱚ ᱰᱤᱥᱠᱟᱣᱩᱱᱴ ᱫᱚ ᱧᱟᱢᱚᱜ ᱜᱮᱭᱟ ᱟᱨᱠᱤ ᱵᱮᱥ ᱮᱠᱥᱚ ᱯᱮᱠᱮᱴ ᱠᱚᱢ ᱞᱮᱠᱷᱟᱱ ᱜᱮ ᱰᱤᱥᱠᱟᱣᱩᱱᱴ ᱫᱚ ᱵᱟᱝ ᱧᱟᱢᱚᱜᱼᱟ ᱴᱷᱤᱠ ᱜᱮᱭᱟ ᱦᱮᱸ ᱦᱮᱸ ᱴᱷᱤᱠ ᱜᱮᱭᱟ ᱦᱮᱸ ᱦᱮᱸ ᱴᱷᱤᱠ ᱦᱮᱭᱟ